ᱤᱧ ᱱᱚᱶᱟ ᱞᱟᱹᱜᱤᱫᱼᱛᱮ ᱠᱟᱹᱢᱤ ᱠᱚ ᱥᱮᱲᱟ ᱞᱤᱫᱟᱹᱧ ᱟᱨ ᱚᱱᱟ ᱠᱚ ᱠᱟᱹᱢᱤ ᱠᱚᱥᱴᱚ ᱠᱟᱛᱮᱫ ᱥᱮᱬᱟ ᱟᱹᱧ ᱜᱮᱭᱟ ᱵᱤᱨᱼᱵᱩᱨᱩ ᱠᱷᱚᱱ ᱥᱟᱦᱟᱱ ᱠᱚ ᱠᱟᱴᱷ ᱠᱚ ᱟᱹᱜᱩ ᱠᱟᱛᱮᱫ ᱠᱟᱹᱢᱤ ᱦᱩᱭ ᱨᱮ ᱠᱟᱹᱢᱤ ᱥᱮᱬᱟ ᱞᱟᱹᱜᱤᱫ ᱛᱮ ᱠᱟᱹᱢᱤ ᱟᱭᱢᱟᱜᱟᱱ ᱠᱚᱥᱴᱚ ᱠᱟᱛᱮᱫ ᱠᱟᱹᱢᱤ ᱥᱮᱬᱟ ᱦᱩᱭ ᱟᱠᱟᱱᱟ ᱟᱨ ᱪᱮᱫ ᱪᱚᱝ ᱠᱚᱥᱴᱚ ᱵᱩᱡᱩᱜ ᱨᱮᱦᱚᱸ ᱠᱟᱹᱢᱤ ᱫᱚ ᱞᱟᱜᱟᱜ ᱜᱮᱭᱟ ᱥᱮ ᱵᱟᱝ ᱠᱟᱹᱢᱤ ᱞᱮᱠᱷᱟᱱ ᱪᱮᱫ ᱮᱢ ᱡᱚᱢᱟ ᱠᱟᱹᱢᱤ ᱠᱟᱛᱮᱫ ᱡᱚᱢ ᱞᱟᱜᱟᱜᱼᱟ ᱟᱵᱩ ᱫᱚ ᱡᱮᱢᱚᱱ ᱠᱟᱴᱷ ᱥᱟᱦᱟᱱ ᱠᱚ ᱟᱹᱜᱩ ᱦᱩᱭᱩᱜᱼᱟ ᱛᱟᱨᱯᱚᱨᱮ ᱚᱱᱟᱠᱚ ᱠᱟᱹᱢᱤ ᱠᱟᱛᱮᱫ ᱜᱮ